ᱦᱮᱞᱳ ᱦᱮᱞᱳ ᱦᱮᱸ ᱞᱟᱹᱭᱢᱮ ᱟᱪᱪᱷᱟ ᱟᱪᱪᱷᱟ ᱚᱱᱠᱟ ᱞᱮᱠᱷᱟᱱ ᱛᱚ ᱵᱟᱝ ᱜᱟᱱᱚᱜ ᱜᱮᱭᱟ ᱥᱟᱱᱟᱢ ᱦᱚᱲ ᱜᱮᱛᱚ ᱚᱱᱠᱟ ᱜᱮᱠᱚ ᱞᱟᱹᱭᱟ ᱟᱢ ᱪᱮᱫᱞᱮᱠᱟᱢ ᱞᱟᱹᱭᱮᱫ ᱠᱟᱱᱟ ᱟᱫᱚ ᱠᱷᱟᱱ ᱧᱮᱞ ᱦᱩᱭᱩᱜᱼᱟ ᱧᱮᱞ ᱦᱩᱭᱩᱜᱼᱟ ᱵᱟᱨ ᱦᱚᱲ ᱠᱤᱱ ᱞᱟᱹᱭᱮᱫ ᱛᱟᱦᱮᱱᱟ ᱵᱟᱝᱠᱚᱤᱱ ᱪᱟᱞᱟᱜᱼᱟ ᱡᱩᱫᱤ ᱩᱱᱠᱤᱱ ᱵᱟᱠᱤᱱ ᱪᱟᱞᱟᱜ ᱠᱷᱟᱱ ᱩᱱᱠᱤᱱᱟᱜ ᱥᱤᱴ ᱨᱮ ᱟᱢᱮᱢ ᱫᱩᱲᱩᱵᱼᱟ ᱟᱪᱪᱷᱟ ᱴᱷᱤᱠᱜᱮᱭᱟ ᱮᱱᱠᱷᱟᱱ ᱩᱱᱠᱤᱱ ᱵᱟᱨ ᱦᱚᱲ ᱢᱮᱱ ᱠᱟᱫᱟ ᱠᱤᱱ ᱵᱟᱠᱤᱱ ᱪᱟᱞᱟᱜᱼᱟ ᱩᱱᱠᱤᱱ ᱵᱟᱝᱠᱤᱱ ᱪᱟᱞᱟᱜ ᱠᱷᱟᱱ ᱦᱟᱸᱜ ᱚᱱᱟ ᱥᱤᱴ ᱨᱮᱢ ᱧᱟᱢᱟ ᱦᱳᱭ ᱟᱪᱪᱷᱟ ᱴᱷᱤᱠᱜᱮᱭᱟ ᱦᱟᱸᱜ ᱟᱢ ᱠᱟᱹᱡ ᱥᱤᱴ ᱡᱚᱜᱟᱲᱟᱢ ᱦᱩᱭᱩᱜᱼᱟ ᱦᱮᱸ